ᱵᱟᱡᱟᱨ ᱨᱮ ᱠᱤᱨᱤᱧᱟᱜ ᱠᱷᱚᱱ ᱫᱚ ᱥᱤᱞᱟᱹᱭᱟᱜ ᱫᱚ ᱟᱹᱰᱤ ᱵᱷᱟᱹᱜᱤ ᱜᱮ ᱦᱚᱨᱚᱜ ᱠᱤᱢᱵᱟ ᱥᱤᱞᱟᱹᱭ ᱨᱮᱦᱚᱸ ᱢᱚᱡᱽᱵᱩᱛ ᱫᱷᱟᱨᱟ ᱜᱮ ᱥᱤᱞᱟᱹᱭᱚᱜᱼᱟ ᱟᱨ ᱞᱟᱥᱴᱤᱝ ᱦᱚᱸ ᱰᱷᱮᱨ ᱞᱟᱥᱴᱤᱝ ᱚᱜᱼᱟ ᱟᱫᱚ ᱥᱤᱞᱟᱹᱭ ᱞᱮᱠᱟ ᱛᱮᱫᱚ ᱱᱚᱣᱟᱞᱤᱧ ᱢᱮᱱᱟ ᱥᱤᱞᱟᱹᱭ ᱫᱚ ᱡᱚᱛᱚ ᱦᱚᱲ ᱵᱟᱠᱚ ᱵᱟᱲᱟᱭᱟ ᱥᱮ ᱚᱱᱟ ᱞᱟᱹᱜᱤᱫ ᱥᱮᱫ ᱛᱮ ᱠᱤᱨᱤᱧᱟᱜ ᱫᱚ ᱥᱚᱸᱜᱮ ᱠᱤᱨᱤᱧ ᱠᱟᱛᱮᱢ ᱦᱚᱨᱚᱜ ᱜᱚᱫᱟ ᱟᱨ ᱠᱤᱨᱤᱧ ᱦᱚᱸ ᱱᱮᱛᱟᱨ ᱢᱟ ᱥᱩᱵᱤᱫᱷᱟ ᱫᱷᱟᱨᱟ ᱜᱮ ᱟᱹᱰᱤ ᱰᱤᱡᱟᱭᱤᱱ ᱰᱤᱡᱟᱭᱤᱱ ᱟᱜ ᱠᱚᱠᱚ ᱚᱰᱳᱠ ᱵᱟᱲᱟᱭᱮᱫᱼᱟ ᱚᱱᱟ ᱞᱮᱠᱟᱛᱮ ᱥᱤᱞᱟᱹᱭᱟᱜ ᱜᱮ ᱟᱨ ᱨᱮᱰᱤᱢᱮᱰᱟᱜ ᱜᱮ ᱰᱷᱮᱨ ᱫᱚᱠᱚ ᱦᱚᱨᱚᱜᱮᱼᱟ ᱟᱨ ᱡᱟᱦᱟᱸᱭ ᱥᱤᱞᱟᱹᱭᱮ ᱵᱟᱲᱟᱭᱟ ᱩᱱᱤ ᱴᱷᱮᱱ ᱤᱫᱤ ᱠᱟᱛᱮᱫ ᱦᱚᱸ ᱟᱹᱰᱤ ᱫᱤᱱᱮᱢ ᱫᱚᱦᱚ ᱠᱟᱜᱼᱟᱭ ᱛᱤᱥᱮ ᱥᱤᱞᱟᱹᱭ ᱟᱢᱟ ᱛᱚᱵᱮᱢ ᱦᱚᱨᱚᱜᱟ ᱚᱱᱟ ᱜᱮ ᱚᱱᱛᱚᱨ ᱫᱚ ᱨᱮᱰᱤᱢᱮᱰ ᱫᱚ ᱥᱚᱸᱜᱮ ᱯᱩᱭᱥᱟᱹ ᱮᱢ ᱠᱟᱛᱮᱫ ᱵᱚᱱ ᱠᱤᱨᱤᱧᱟ ᱟᱨ ᱵᱚᱱ ᱦᱚᱨᱚᱜᱟ ᱮᱱᱛᱮ ᱦᱚᱸ ᱥᱚᱸᱜᱮ ᱜᱮᱛᱟ ᱵᱚᱱ ᱚᱲᱮᱡᱚᱜᱼᱟ ᱥᱤᱞᱟᱹᱭ ᱞᱟᱲᱟᱜᱼᱟ ᱦᱮᱱᱼᱛᱷᱮᱱ ᱪᱮᱫᱟᱜ ᱥᱮ ᱩᱱᱠᱩ ᱢᱟ ᱟᱹᱰᱤ ᱪᱟᱲᱮ ᱪᱟᱲᱮ ᱠᱚ ᱛᱮᱭᱟᱨ ᱠᱟᱜᱼᱟ ᱥᱮ ᱩᱱᱟᱹᱜ ᱪᱮᱦᱨᱟ ᱫᱚ ᱵᱟᱠᱚ ᱵᱮᱱᱟᱣ ᱠᱟᱜᱼᱟ ᱟᱨ ᱱᱤᱡᱮᱛᱮ ᱥᱤᱞᱟᱹᱭ ᱠᱟᱛᱮᱫ ᱫᱚ ᱥᱤᱞᱟᱹᱭ ᱦᱚᱸ ᱪᱮᱦᱨᱟ ᱠᱚ ᱥᱤᱞᱟᱹᱭᱟ ᱟᱨ ᱞᱩᱜᱽᱲᱤ ᱦᱚᱸ ᱵᱮᱥ ᱧᱮᱞ ᱠᱟᱛᱮᱫ ᱜᱮ ᱦᱟᱛᱟᱣ ᱠᱟᱛᱮᱫ ᱵᱚ ᱥᱤᱞᱟᱹᱭᱟ ᱚᱱᱟ ᱠᱷᱟᱹᱛᱤᱨ ᱛᱮ ᱚᱱᱟ ᱫᱚ ᱠᱟᱹᱡ ᱵᱷᱮᱜᱟᱨᱚᱜ ᱜᱮᱭᱟ ᱟᱹᱞᱤᱧ ᱦᱚᱞᱤᱧ ᱠᱩᱥᱤᱭᱟᱜ ᱜᱮᱭᱟ ᱥᱤᱞᱟᱹᱭ ᱛᱮᱭᱟᱜ ᱫᱚ ᱥᱤᱞᱟᱹᱭ ᱦᱚᱪᱚ ᱞᱟᱜᱼᱟ ᱞᱤᱧ ᱢᱤᱫᱴᱤᱱ ᱡᱮᱠᱤ ᱵᱟᱨ ᱥᱮᱨᱢᱟ ᱞᱤᱧ ᱦᱚᱨᱚᱜ ᱠᱮᱫ ᱜᱮᱭᱟ ᱞᱟᱥᱴᱤᱝ ᱠᱮᱫ ᱜᱮᱭᱟᱭ ᱦᱚᱨᱚᱜ ᱠᱮᱫ ᱜᱮᱭᱟᱞᱤᱧ ᱟᱨ ᱨᱮᱰᱤᱢᱮᱰ ᱫᱚ ᱮᱠ ᱥᱟᱞ ᱦᱚᱸ ᱛᱟᱵᱚᱱ ᱵᱟᱭ ᱞᱟᱥᱴᱤᱝ ᱮᱫ ᱜᱮᱭᱟ ᱚᱱᱟᱛᱮ ᱜᱤᱫᱽᱨᱟᱹ ᱠᱚᱦᱚᱸ ᱫᱚᱛᱚ ᱠᱚᱞᱤᱧ ᱠᱤᱨᱤᱧ ᱟᱠᱚ ᱠᱷᱟᱱ ᱨᱮᱰᱤᱢᱮᱴᱟᱜ ᱜᱮᱞᱤᱧ ᱠᱤᱨᱤᱧ ᱟᱠᱚ ᱠᱟᱱ ᱠᱤᱨᱤᱧ ᱢᱟ ᱟᱫᱚ ᱮᱠ ᱢᱟᱹᱦᱱᱟᱹ ᱜᱟᱱ ᱦᱚᱸ ᱵᱟᱠᱚ ᱦᱚᱨᱚᱜᱮᱫ ᱜᱮᱭᱟ ᱟᱨ ᱱᱮᱛᱟᱨ ᱢᱟ ᱥᱤᱞᱟᱹᱭ ᱠᱚᱢᱟ ᱵᱟᱹᱞᱤᱧ ᱥᱮᱬᱟ ᱟᱠᱟᱫᱼᱟ ᱡᱮ ᱦᱟᱯᱮ ᱜᱤᱫᱽᱨᱟᱹ ᱫᱚᱛᱚ ᱯᱮᱱᱴ ᱥᱤᱞᱟᱹᱭ ᱠᱟᱛᱮᱫ ᱤᱧ ᱦᱚᱨᱚᱜ ᱟᱭᱟ ᱢᱮᱱᱛᱮ ᱚᱱᱟ ᱠᱷᱟᱹᱛᱤᱨ ᱛᱮ ᱟᱞᱮᱫᱚ ᱢᱤᱫ ᱮᱦᱚᱯ ᱛᱚᱨᱟ ᱠᱷᱚᱱ ᱜᱤᱫᱽᱨᱟᱹ ᱦᱚᱸ ᱟᱹᱞᱤᱧ ᱦᱚᱸ ᱨᱮᱰᱤᱢᱮᱴ ᱜᱮ ᱠᱤᱨᱤᱧ ᱠᱟᱛᱮᱫ ᱜᱮᱞᱤᱧ ᱦᱚᱨᱚᱜ ᱟᱠᱟᱫᱼᱟ ᱵᱟᱲᱟᱭ ᱠᱟᱛᱮᱫ ᱦᱚᱸ ᱡᱮ ᱥᱤᱞᱟᱹᱭᱟᱜ ᱜᱮ ᱪᱮᱦᱨᱟᱦᱟ ᱥᱤᱞᱟᱹᱭᱟᱜ ᱜᱮ ᱞᱟᱥᱴᱤᱝ ᱟᱭ ᱵᱟᱝᱞᱮ ᱦᱚᱲ ᱞᱮᱠᱷᱟ ᱵᱚᱱ ᱵᱮᱥᱼᱟ ᱢᱮᱱᱛᱮ